ᱤᱧ ᱟᱨ ᱤᱧ ᱨᱮᱱ ᱜᱟᱛᱮ ᱠᱩᱲᱤ ᱟᱞᱮ ᱡᱟᱱᱩᱭᱟᱨᱤ ᱢᱟᱥ ᱨᱮ ᱵᱟᱸᱠᱩᱲᱟ ᱨᱮᱱᱟᱜ ᱢᱩᱠᱩᱴᱢᱚᱱᱤᱯᱩᱨ ᱰᱮᱢ ᱫᱟᱬᱟᱱ ᱞᱮ ᱪᱟᱞᱟᱣ ᱞᱮᱱᱟ ᱫᱟᱬᱟᱱ ᱞᱮ ᱪᱟᱞᱟᱣ ᱞᱮᱱᱟ ᱛᱚᱠᱷᱚᱱ ᱴᱷᱤᱠ ᱜᱮᱞᱮ ᱪᱟᱞᱟᱣ ᱮᱱᱟ ᱥᱮᱛᱟᱜ ᱨᱮ ᱪᱟᱞᱟᱣ ᱠᱟᱛᱮᱫ ᱮᱜᱟᱨᱚᱴᱟ ᱥᱮᱫ ᱞᱮ ᱛᱤᱭᱟᱹᱜ ᱟᱠᱟᱫᱟ ᱚᱸᱰᱮ ᱟᱨ ᱛᱤᱭᱟᱹᱜ ᱠᱟᱛᱮᱫ ᱞᱮ ᱫᱟᱬᱟᱵᱟᱲᱟ ᱠᱮᱫᱟ ᱵᱳᱰᱤᱝ ᱠᱮᱫᱟᱞᱮ ᱴᱷᱤᱠ ᱜᱮᱭᱟ ᱟᱹᱭᱩᱵ ᱵᱮᱲᱟ ᱡᱚᱠᱷᱚᱱ ᱞᱮ ᱦᱤᱡᱩᱜ ᱞᱟᱹᱜᱤᱫ ᱛᱚᱠᱷᱚᱱ ᱟᱞᱮ ᱧᱩᱦᱩᱢ ᱦᱚᱸ ᱧᱩᱦᱩᱢ ᱟᱠᱟᱱᱟ ᱟᱞᱮ ᱥᱮ ᱟᱨ ᱜᱟᱹᱰᱤ ᱦᱚᱸ ᱨᱩᱣᱟᱹᱲᱮᱱᱟ ᱚᱸᱰᱮ ᱠᱷᱚᱱ ᱚᱲᱟᱜ ᱥᱮᱫ ᱞᱮ ᱨᱩᱣᱟᱹᱲ ᱞᱟᱹᱜᱤᱫ ᱨᱩᱣᱟᱹᱲ ᱨᱮᱱᱟᱜ ᱜᱟᱹᱰᱤ ᱵᱟᱞᱮ ᱧᱟᱢ ᱮᱫᱟ ᱟᱹᱰᱤ ᱟᱸᱡᱷᱟᱴ ᱨᱮᱞᱮ ᱯᱟᱲᱟᱣ ᱞᱮᱱᱟ ᱜᱟᱹᱰᱤ ᱵᱟᱞᱮ ᱧᱟᱢ ᱮᱫᱟ ᱟᱨ ᱡᱮ ᱜᱟᱹᱰᱤ ᱞᱮ ᱜᱟᱹᱰᱤ ᱵᱷᱟᱲᱟᱭᱟᱞᱮ ᱚᱱᱠᱟ ᱦᱚᱸ ᱟᱞᱮ ᱴᱷᱮᱱ ᱯᱩᱭᱥᱟᱹ ᱵᱟᱝ ᱛᱟᱦᱮᱸ ᱞᱮᱱᱟ ᱡᱮ ᱜᱟᱹᱰᱤ ᱞᱮ ᱵᱷᱟᱲᱟᱭᱟ ᱚᱱᱠᱟ ᱟᱞᱮ ᱴᱷᱮᱱ ᱤᱱᱟᱹᱜ ᱜᱟᱱ ᱯᱩᱭᱥᱟᱹ ᱵᱟᱞᱮ ᱤᱫᱤ ᱟᱠᱟᱫᱟ ᱟᱞᱮ ᱫᱚ ᱯᱳᱭᱞᱳ ᱵᱟᱨᱞᱮ ᱪᱟᱞᱟᱣ ᱟᱠᱟᱱᱟ ᱢᱚᱱᱮ ᱠᱮᱫᱟ ᱞᱮ ᱴᱷᱤᱠ ᱜᱮᱭᱟ ᱜᱟᱹᱰᱤ ᱦᱟᱜ ᱵᱚᱱ ᱧᱟᱢ ᱜᱮᱭᱟ ᱠᱤᱱᱛᱩ ᱵᱤᱞᱚᱢ ᱠᱮᱫᱟᱞᱮ ᱟᱞᱮ ᱦᱮᱡ ᱞᱟᱦᱟ ᱨᱮᱜᱮ ᱡᱟᱦᱟᱸ ᱨᱮ ᱵᱟᱥ ᱮᱥᱴᱮᱱᱴ ᱚᱸᱰᱮ ᱦᱮᱡ ᱞᱟᱦᱟ ᱨᱮᱜᱮ ᱚᱱᱟ ᱜᱟᱹᱰᱤ ᱠᱚ ᱟᱲᱟᱜ ᱟᱠᱟᱫᱟ ᱦᱮᱸ ᱯᱟᱸᱪ ᱢᱤᱱᱤᱴ ᱞᱟᱦᱟ ᱠᱚ ᱟᱲᱟᱜ ᱠᱮᱫᱟ ᱟᱨ ᱫᱤᱭᱮ ᱚᱱᱟ ᱜᱮ ᱞᱟᱥᱴ ᱵᱟᱥ ᱠᱟᱱᱟ ᱯᱚᱨᱮ ᱞᱮ ᱵᱩᱡᱷᱟᱹᱣᱮᱫᱟ ᱡᱮ ᱚᱱᱟ ᱜᱮ ᱞᱟᱥᱴ ᱵᱟᱥ ᱠᱟᱱᱟ ᱟᱫᱚ ᱱᱚᱛᱮ ᱦᱤᱡᱩᱜ ᱟᱞᱮ ᱢᱟᱱᱮ ᱵᱟᱸᱠᱩᱲᱟ ᱦᱤᱡᱩᱜ ᱚᱸᱰᱮ ᱠᱷᱚᱱ ᱢᱤᱫᱴᱮᱱ ᱟᱫᱚ ᱵᱟᱥ ᱦᱚᱸ ᱵᱟᱱᱩᱜᱼᱟ ᱵᱟᱥ ᱵᱟᱹᱱᱩᱜ ᱠᱷᱟᱱ ᱟᱹᱰᱤ ᱟᱸᱡᱷᱟᱴ ᱨᱮᱞᱮ ᱯᱟᱲᱟᱣ ᱮᱱᱟ ᱢᱤᱫᱴᱮᱱ ᱠᱮᱯ ᱞᱮ ᱵᱩᱠᱤᱝᱟ ᱚᱱᱠᱟ ᱦᱚᱸ ᱫᱚᱢᱮ ᱴᱟᱠᱟ ᱠᱚ ᱦᱟᱛᱟᱣ ᱮᱫᱟ ᱫᱩ ᱟᱲᱟᱭ ᱦᱟᱡᱟᱨ ᱴᱟᱠᱟ ᱠᱚ ᱦᱟᱛᱟᱣ ᱮᱫᱟ ᱦᱮᱸ ᱜᱟᱛᱮ ᱚᱲᱟᱜ ᱛᱟᱠᱚ ᱴᱷᱮᱱ ᱥᱮᱴᱮᱨ ᱞᱟᱹᱜᱤᱫ ᱦᱟᱛᱟᱣ ᱮᱫᱟ ᱠᱚ ᱟᱞᱮ ᱴᱷᱮᱱ ᱥᱮᱨᱚᱠᱚᱢ ᱯᱚᱭᱥᱟ ᱡᱚᱛᱚ ᱦᱚᱲ ᱜᱮ ᱯᱮ ᱦᱚᱲ ᱞᱮ ᱪᱟᱞᱟᱣ ᱞᱮᱱᱟ ᱯᱮ ᱦᱚᱲ ᱴᱷᱮᱱ ᱜᱮ ᱤᱱᱟᱹᱜ ᱯᱚᱭᱥᱟ ᱵᱟᱝ ᱡᱩᱴᱟᱹᱜ ᱠᱟᱱ ᱛᱟᱞᱮᱭᱟ ᱯᱮ ᱦᱚᱲ ᱴᱷᱮᱱ ᱫᱤᱭᱮ ᱚᱲᱟᱜ ᱞᱮ ᱯᱷᱳᱱᱟᱫ ᱠᱚᱣᱟ ᱯᱚᱭᱥᱟ ᱠᱳᱞ ᱞᱟᱹᱜᱤᱫ ᱯᱮᱢᱮᱱᱴ ᱨᱮ ᱩᱱᱠᱩ ᱥᱮᱨᱚᱠᱚᱢ ᱵᱟᱹᱱᱩᱜ ᱛᱟᱠᱚᱣᱟ ᱩᱱᱠᱩᱣᱟᱜ ᱦᱚᱸ ᱡᱮ ᱱᱤᱛ ᱫᱚ ᱵᱟᱠᱚ ᱠᱳᱞ ᱫᱟᱲᱮᱜ ᱠᱟᱱᱟ ᱟᱨᱠᱤ ᱯᱚᱭᱥᱟ ᱦᱚᱸ ᱵᱟᱝ ᱦᱩᱭᱩᱜ ᱠᱟᱱᱟ ᱟᱨ ᱚᱝᱠᱟ ᱜᱮ ᱥᱮᱨᱚᱠᱚᱢ ᱚᱲᱟᱜ ᱛᱟᱠᱚ ᱦᱚᱸ ᱵᱟᱠᱚ ᱨᱮᱵᱮᱱᱚᱜ ᱠᱟᱱᱟ ᱤᱱᱟᱜ ᱤᱱᱟᱜᱴᱟᱱ ᱫᱚ ᱢᱮᱱᱮᱫᱟ ᱠᱚ ᱵᱟᱸᱠᱩᱲᱟ ᱯᱚᱡᱚᱱᱛᱚ ᱜᱮᱞᱮ ᱤᱫᱤ ᱫᱟᱲᱮᱭᱟᱯᱮᱭᱟ ᱚᱱᱛᱮ ᱫᱚ ᱵᱟᱞᱮ ᱤᱫᱤ ᱫᱟᱲᱮ ᱵᱟᱝ ᱪᱟᱞᱟᱜᱼᱟ ᱟᱨᱠᱤ ᱤᱱᱟᱹᱜ ᱥᱟᱺᱜᱤᱧ ᱫᱚ ᱟᱨ ᱫᱤᱭᱮ ᱵᱟᱞᱮ ᱤᱫᱤ ᱚᱴᱚᱭᱟᱯᱮᱭᱟ ᱩᱱᱟᱹᱜ ᱥᱟᱺᱜᱤᱧ ᱫᱚ ᱵᱟᱸᱠᱩᱲᱟ ᱫᱷᱟᱹᱵᱤᱡ ᱜᱮ ᱦᱮᱸ ᱫᱟᱲᱮᱭᱟᱜ ᱠᱷᱟᱡ ᱞᱮ ᱵᱟᱸᱠᱩᱲᱟ ᱫᱷᱟᱹᱵᱤᱡ ᱜᱮᱞᱮ ᱤᱫᱤ ᱚᱴᱚ ᱠᱟᱯᱮ ᱫᱟᱲᱮ ᱭᱟᱞᱮᱭᱟ ᱫᱤᱭᱮ ᱯᱮᱲᱟ ᱠᱚᱦᱚᱸ ᱵᱟᱹᱱᱩᱜ ᱠᱚᱣᱟ ᱚᱱᱟ ᱥᱩᱨ ᱨᱮ ᱟ ᱰᱤ ᱟᱡᱷᱟᱴ ᱨᱮᱞᱮ ᱯᱟᱲᱟᱣ ᱮᱱᱟ ᱫᱤᱭᱮ ᱚᱱᱠᱟ ᱠᱟᱛᱮᱫ ᱜᱮ ᱯᱷᱳᱱ ᱯᱷᱳᱱᱛᱮ ᱫᱤᱭᱮ ᱟᱫᱚ ᱯᱚᱨᱮ ᱛᱮ ᱠᱤᱪᱷᱩ ᱮᱠ ᱜᱷᱚᱱᱴᱟ ᱯᱚᱨ ᱟᱫᱚ ᱢᱤᱫᱴᱟᱝ ᱜᱟ ᱰᱤ ᱞᱮ ᱧᱟᱢ ᱠᱮᱫᱟ ᱟᱨ ᱚᱱᱟ ᱜᱟᱹᱰᱤ ᱞᱮ ᱚᱱᱟ ᱜᱟᱹᱰᱤ ᱛᱮ ᱥᱮᱥ ᱨᱮ ᱟᱞᱮ ᱞᱮ ᱠᱟᱛᱷᱟ ᱵᱟᱛᱛᱟ ᱠᱮᱫᱟ ᱡᱮ ᱦᱮᱸ ᱢᱟ ᱯᱚᱭᱥᱟ ᱫᱚ ᱵᱟᱹᱱᱩᱜ ᱛᱟᱞᱮᱭᱟ ᱤᱫᱤ ᱥᱮᱴᱮᱨ ᱚᱴᱚ ᱠᱟᱞᱮ ᱢᱮ ᱚᱲᱟᱜ ᱯᱚᱡᱚᱱᱛᱳ ᱜᱮ ᱯᱚᱭᱥᱟ ᱫᱚ ᱞᱮ ᱮᱢᱟ ᱢᱟ ᱟᱨ ᱡᱟᱹᱥᱛᱤᱭ ᱞᱟᱹᱭᱠᱮᱫ ᱜᱮᱭᱟ ᱯᱚᱭᱥᱟ ᱫᱚ ᱵᱟᱞᱮ ᱫᱟᱢ ᱫᱚᱨ ᱞᱮᱫᱮᱭᱟ ᱪᱮᱫᱟᱜ ᱥᱮ ᱠᱩᱲᱤ ᱦᱚᱯᱚᱱ ᱵᱟᱨᱦᱮ ᱞᱮ ᱢᱮᱱᱟᱜ ᱞᱮᱭᱟ ᱵᱟᱞᱮ ᱨᱩᱣᱟᱹᱲ ᱫᱟᱲᱮ ᱞᱮᱠᱟ ᱜᱮ ᱵᱟᱲᱮ ᱵᱟᱞᱮ ᱨᱩᱣᱟᱹᱲ ᱫᱟᱲᱮ ᱠᱷᱟᱱ ᱟᱹᱰᱤ ᱵᱤᱯᱚᱫ ᱠᱟᱛᱷᱟ ᱜᱮ ᱠᱟᱱ ᱜᱮᱭᱟ ᱟᱫᱚ ᱵᱟᱞᱮ ᱫᱟᱢ ᱫᱚᱨ ᱞᱮᱫᱮᱭᱟ ᱯᱩᱭᱞᱳ ᱛᱮᱞᱮ ᱫᱟᱢ ᱫᱚᱨ ᱠᱮᱫᱟ ᱡᱟᱦᱟᱸ ᱞᱮ ᱠᱩᱞᱤ ᱞᱮᱫᱮ ᱡᱟᱦᱟᱸᱭ ᱫᱚᱭ ᱢᱮᱱ ᱞᱮᱫ ᱚᱲᱟᱜ ᱛᱟᱠᱚ ᱫᱚ ᱟᱨᱚ ᱯᱚᱭᱥᱟ ᱰᱷᱮᱨ ᱤᱧ ᱦᱟᱛᱟᱣ ᱛᱟᱯᱮᱭᱟ ᱫᱤᱭᱮ ᱚᱱᱟ ᱟᱫᱚ ᱵᱟᱞᱮ ᱤᱭᱟᱹ ᱞᱮᱫᱮᱭᱟ ᱯᱚᱨᱮ ᱞᱮ ᱡᱚᱠᱷᱚᱱ ᱞᱮ ᱧᱮᱞ ᱮᱫᱟ ᱟᱨᱚ ᱧᱩᱦᱩᱢ ᱪᱟᱞᱟᱜ ᱠᱟᱱ ᱜᱮᱭᱟ ᱟᱴ ᱴᱟ ᱟᱴ ᱴᱟ ᱜᱟᱱ ᱵᱟᱡᱟᱣ ᱟᱠᱟᱱᱟ ᱧᱤᱫᱟᱹ ᱟᱹᱭᱩᱵ ᱟᱴ ᱴᱟ ᱛᱟᱦᱚᱞᱮ ᱵᱟᱝ ᱟᱫᱚ ᱱᱤᱛ ᱫᱚ ᱚᱲᱟᱜ ᱪᱟᱞᱟᱜ ᱜᱮ ᱦᱩᱭᱩᱜ ᱛᱟᱵᱚᱱᱟ ᱡᱟᱦᱟᱸ ᱞᱮᱠᱟ ᱠᱟᱛᱮᱫ ᱜᱮ ᱡᱟᱦᱟᱸ ᱛᱤᱱᱟᱹᱜ ᱜᱮ ᱯᱩᱭᱥᱟᱹ ᱠᱚ ᱦᱟᱛᱟᱣᱟ ᱥᱮ ᱨᱚᱠᱚᱢ ᱯᱮᱲᱟ ᱦᱚᱸ ᱵᱟᱹᱱᱩᱜ ᱠᱚᱣᱟ ᱱᱚᱣᱟ ᱮᱨᱤᱭᱟ ᱨᱮ ᱟᱨ ᱛᱟᱦᱮᱱ ᱨᱮᱱᱟᱜ ᱡᱟᱭᱜᱟ ᱢᱮᱱᱟᱜ ᱜᱮᱭᱟ ᱟᱫᱚ ᱟᱞᱮ ᱴᱷᱮᱱ ᱠᱮᱥ ᱵᱟᱹᱱᱩᱜᱼᱟ ᱯᱚᱭᱥᱟ ᱵᱟᱹᱱᱩᱜᱼᱟ ᱪᱤᱠᱟᱹ ᱛᱮᱢ ᱛᱟᱦᱮᱱᱟ ᱡᱟᱨ ᱡᱚᱱᱱᱚ ᱟᱞᱮ ᱵᱟᱞᱮ ᱛᱟᱦᱮᱸ ᱫᱟᱲᱮᱭᱟᱜ ᱠᱟᱱᱟ ᱫᱤᱭᱮ ᱚᱱᱠᱟ ᱜᱮ ᱠᱟᱛᱷᱟ ᱵᱟᱛᱛᱟ ᱠᱟᱛᱮ ᱢᱤᱫᱴᱮᱱ ᱦᱚᱲ ᱦᱚᱲᱟᱜ ᱜᱟᱹᱰᱤ ᱞᱮ ᱧᱟᱢ ᱠᱮᱫᱟ ᱥᱟᱱᱛᱟᱲ ᱠᱟᱱ ᱜᱮᱭᱟᱭ ᱟᱫᱚ ᱩᱱᱤ ᱫᱚᱭ ᱵᱩᱡᱷᱟᱹᱣ ᱠᱮᱫ ᱜᱮᱭᱟ ᱡᱮ ᱱᱚᱝᱠᱟ ᱴᱷᱤᱠ ᱜᱮᱭᱟ ᱛᱟᱦᱚᱞᱤᱧ ᱤᱫᱤ ᱚᱴᱚ ᱠᱟᱯᱮᱭᱟ ᱱᱤᱱᱟᱹᱜ ᱜᱟᱱ ᱯᱚᱭᱥᱟ ᱠᱚ ᱠᱚᱢ ᱡᱷᱚᱢ ᱱᱤᱱᱟᱹᱜ ᱜᱟᱱ ᱮᱢᱟᱹᱧ ᱯᱮ ᱴᱷᱤᱠ ᱟᱫᱚ ᱟᱹᱭᱩᱵ ᱵᱮᱲᱟ ᱟᱹᱰᱤ ᱜᱷᱟᱹᱲᱤᱡ ᱯᱚᱨ ᱳᱭ ᱱᱚᱴᱟ ᱥᱳᱢᱳᱭ ᱛᱚᱠᱷᱚᱱ ᱟᱫᱚ ᱟᱫᱚ ᱴᱷᱤᱠ ᱜᱮᱭᱟ ᱱᱚᱴᱟ ᱥᱳᱢᱳᱭ ᱜᱮᱞᱮ ᱟᱫᱚ ᱫᱮᱡ ᱮᱱᱟᱞᱮ ᱚᱸᱰᱮ ᱟᱨᱠᱤ ᱩᱱᱤ ᱥᱟᱞᱟᱜ ᱞᱮ ᱠᱟᱛᱷᱟ ᱵᱟᱛᱛᱟ ᱠᱟᱛᱮ ᱡᱮ ᱱᱚᱠᱟ ᱱᱚᱠᱟ ᱯᱚᱭᱥᱟ ᱴᱟᱠᱟ ᱵᱟᱹᱱᱩᱜ ᱛᱟᱞᱮᱭᱟ ᱱᱤᱛᱚᱜ ᱟᱞᱮᱴᱷᱮᱱ ᱤᱱᱟᱹᱜ ᱜᱟᱱ ᱯᱚᱭᱥᱟ ᱟᱨ ᱡᱮ ᱱᱚᱸᱰᱮ ᱞᱮ ᱛᱟᱦᱮᱸᱱᱟ ᱚᱱᱠᱟ ᱦᱚᱸ ᱤᱱᱟᱹᱜ ᱵᱟᱞᱮ ᱟᱹᱜᱩᱣᱟᱠᱟᱫᱟ ᱚᱸᱰᱮ ᱦᱚᱸ ᱫᱚᱢᱮ ᱠᱚ ᱦᱟᱛᱟᱣ ᱮᱫᱟ ᱟᱨᱠᱤ ᱨᱩᱢ ᱵᱷᱟᱲᱟ ᱦᱚᱸ ᱫᱚᱢᱮ ᱠᱚ ᱦᱟᱛᱟᱣᱮᱫᱟ ᱡᱟᱨ ᱡᱚᱱᱱᱚ ᱵᱟᱞᱮ ᱛᱟᱦᱮᱸ ᱫᱟᱲᱮᱭᱟᱜ ᱠᱟᱱᱟ ᱟᱨ ᱟᱞᱮ ᱴᱷᱮᱱ ᱯᱚᱭᱥᱟ ᱵᱟᱹᱱᱩᱜ ᱛᱟᱞᱮᱭᱟ ᱤᱱᱟᱹᱜ ᱜᱟᱱ ᱫᱤᱭᱮ ᱩᱱᱤ ᱠᱟᱛᱷᱟ ᱵᱟᱛᱛᱟ ᱠᱟᱛᱮ ᱟᱫᱚ ᱴᱷᱤᱠ ᱜᱮᱭᱟ ᱛᱟᱦᱮᱞᱮ ᱤᱫᱤ ᱚᱴᱚ ᱠᱟᱯᱮᱭᱟᱹᱧ ᱦᱟᱸᱰᱮ ᱜᱮᱯᱮ ᱤᱢᱟᱹᱧᱟ ᱦᱟᱜ ᱟᱨᱠᱤ ᱴᱷᱤᱠ ᱜᱮᱭᱟ ᱥᱮᱫᱤᱱ ᱫᱚ ᱡᱟᱦᱟᱸ ᱞᱮᱠᱟ ᱠᱟᱛᱮᱫ ᱞᱮ ᱟᱹᱜᱩ ᱚᱴᱚ ᱠᱟᱫ ᱞᱮᱭᱟ ᱟᱨ ᱞᱮ ᱦᱮᱡ ᱮᱱᱟ ᱟᱫᱚ ᱥᱟᱹᱨᱤ ᱜᱮ ᱟᱹᱰᱤ ᱠᱟᱛᱷᱟ ᱤᱱᱟᱹᱜ ᱵᱚᱞᱮ ᱪᱤᱱᱛᱟᱹ ᱟᱠᱟᱫ ᱛᱟᱦᱮᱱᱟ ᱱᱚᱝᱠᱟ ᱵᱤᱯᱚᱫᱽ ᱨᱮᱵᱚ ᱯᱟᱲᱟᱜᱼᱟ ᱟᱹᱭᱩᱵᱚᱜᱼᱟ ᱵᱚ ᱟᱨ ᱜᱟᱹᱰᱤ ᱵᱟᱵᱚ ᱧᱟᱢᱟ ᱢᱟᱱᱮ ᱟᱹᱰᱤ ᱵᱤᱯᱚᱫᱽ ᱨᱮᱞᱮ ᱯᱟᱲᱟᱣ ᱞᱮᱱᱟ ᱯᱚᱭᱥᱟ ᱦᱚᱸ ᱰᱷᱮᱨ ᱵᱟᱞᱮ ᱤᱫᱤ ᱟᱠᱟᱫ ᱛᱟᱦᱮᱱᱟ ᱟᱫᱚ ᱚᱱᱟ ᱜᱮ ᱟᱹᱰᱤ ᱟᱸᱡᱷᱟᱴ ᱨᱮᱞᱮ ᱯᱟᱲᱟᱣ ᱞᱮᱱᱟ ᱟᱨᱠᱤ